ᱤᱥᱤᱱ ᱨᱮᱭᱟᱜ ᱮᱛᱚᱦᱚᱵ ᱟᱜᱟᱢ ᱯᱳᱭᱞᱳ ᱤᱥᱤᱱ ᱨᱮᱭᱟᱜ ᱵᱩᱡᱩᱱ ᱵᱚᱨᱱᱚᱱ ᱦᱩᱭᱩᱜ ᱠᱟᱱᱟ ᱡᱟᱦᱟᱸ ᱞᱮᱠᱟ ᱟᱲᱟᱜ ᱵᱚᱱ ᱩᱛᱩᱭᱟ ᱚᱱᱟ ᱢᱟᱲᱟᱝ ᱛᱮᱫᱚ ᱟᱲᱟᱜ ᱵᱚᱱ ᱜᱮᱫᱟ ᱤᱱᱟᱹ ᱯᱚᱨᱮ ᱟᱲᱟᱜ ᱵᱚᱱ ᱟᱹᱨᱩᱵᱟ ᱟᱨ ᱤᱱᱟᱹ ᱯᱚᱨᱮ ᱥᱮᱸᱜᱮᱞ ᱵᱚᱱ ᱡᱩᱞᱟ ᱤᱱᱟᱹ ᱯᱚᱨᱮ ᱠᱷᱟᱹᱱᱛᱤ ᱵᱚᱱ ᱪᱚᱸᱫᱟᱭᱟ ᱠᱷᱟᱹᱱᱛᱤ ᱵᱚᱱ ᱞᱚᱞᱚ ᱦᱚᱪᱚᱣᱟᱜᱼᱟ ᱟᱨ ᱥᱩᱱᱩᱢ ᱵᱚᱱ ᱮᱢᱟᱜᱟᱜᱼᱟ ᱟᱨ ᱤᱱᱟᱹ ᱯᱚᱨᱮ ᱥᱩᱱᱩᱢ ᱮᱢ ᱠᱟᱛᱮ ᱥᱩᱱᱩᱢ ᱵᱚᱱ ᱞᱚᱞᱚ ᱦᱚᱪᱚᱣᱟᱜᱼᱟ ᱢᱟᱹᱨᱤᱪ ᱠᱚ ᱯᱮᱸᱭᱟᱡᱽ ᱠᱚᱵᱚᱱ ᱯᱷᱳᱲᱟᱱᱟ ᱟᱨ ᱚᱱᱟ ᱠᱚ ᱠᱟᱹᱴᱤᱡ ᱵᱚᱱ ᱨᱩᱱᱟᱹ ᱦᱚᱪᱚᱣᱟᱜᱼᱟ ᱤᱱᱟᱹ ᱯᱚᱨᱮ ᱟᱲᱟᱜ ᱵᱚᱱ ᱮᱢᱟᱜᱟᱜᱼᱟ ᱢᱤᱫ ᱠᱟᱹᱴᱤᱡ ᱵᱚᱱ ᱜᱷᱟᱱᱴᱟ ᱢᱟᱲᱟᱝᱫᱟ ᱤᱱᱟᱹ ᱯᱚᱨᱮ ᱵᱩᱞᱩᱝ ᱵᱚᱱ ᱮᱢᱟᱜᱟᱜᱼᱟ ᱟᱨ ᱠᱟᱹᱴᱤᱡ ᱵᱚᱱ ᱜᱷᱟᱱᱴᱟ ᱧᱚᱜᱟ ᱟᱨ ᱤᱱᱟᱹ ᱯᱚᱨᱮ ᱜᱷᱟᱱᱴᱟ ᱵᱟᱲᱟ ᱠᱟᱛᱮ ᱠᱟᱹᱴᱤᱡ ᱛᱷᱟᱹᱨᱤ ᱛᱮᱵᱚᱱ ᱰᱷᱟᱸᱠᱚᱱ ᱠᱟᱜᱼᱟ ᱚᱱᱟ ᱟᱲᱟᱜ ᱨᱮᱭᱟᱜ ᱡᱟᱦᱟᱸ ᱫᱟᱜ ᱛᱟᱦᱮᱱᱟ ᱚᱱᱟ ᱫᱟᱜ ᱠᱟᱹᱴᱤᱡ ᱵᱚᱱ ᱟᱸᱡᱮᱫ ᱧᱚᱜ ᱦᱚᱪᱚᱣᱟᱜᱼᱟ ᱟᱨ ᱤᱱᱟᱹ ᱯᱚᱨᱮ ᱟᱨᱦᱚᱸᱰᱷᱟᱹᱠᱱᱤ ᱚᱪᱚᱜ ᱠᱟᱛᱮ ᱠᱟᱹᱴᱤᱡ ᱵᱚᱱ ᱜᱷᱟᱱᱴᱟ ᱧᱚᱜᱟ ᱟᱨ ᱵᱤᱞᱟᱹᱛᱤ ᱠᱚᱵᱚᱱ ᱜᱮᱫᱟ ᱵᱤᱞᱟᱹᱛᱤ ᱵᱚᱱ ᱮᱢᱟᱜᱟᱜᱼᱟ ᱟᱨᱚ ᱠᱟᱹᱴᱤᱡ ᱜᱷᱟᱱᱴᱟ ᱵᱟᱲᱟ ᱠᱟᱛᱮ ᱚᱱᱟ ᱵᱚᱱ ᱦᱟᱹᱨᱩᱵ ᱠᱟᱜᱼᱟ ᱵᱤᱞᱟᱹᱛᱤ ᱠᱚᱵᱚᱱ ᱤᱥᱤᱱ ᱦᱚᱪᱚᱣᱟᱜᱼᱟ ᱟᱨ ᱚᱱᱟ ᱵᱤᱞᱟᱹᱛᱤ ᱠᱚ ᱤᱥᱤᱱ ᱵᱟᱲᱟ ᱠᱟᱛᱮ ᱟᱲᱟᱜ ᱠᱚ ᱤᱥᱤᱱ ᱵᱟᱲᱟ ᱠᱟᱛᱮ ᱫᱟᱜ ᱠᱚ ᱟᱡᱮᱫ ᱪᱟᱵᱟ ᱵᱟᱲᱟ ᱠᱟᱛᱮ ᱤᱱᱟᱹ ᱯᱚᱨᱮ ᱤᱥᱤᱱᱚᱜᱼᱟ ᱟᱬᱜᱚᱭᱟᱵᱚᱱ ᱤᱥᱠᱮ ᱵᱟᱫ ᱫᱚ ᱤᱱᱠᱟᱹ ᱜᱮ ᱟᱲᱟᱜ ᱩᱛᱩ ᱫᱚᱠᱚ ᱤᱥᱤᱱᱟ ᱱᱚᱣᱟᱜᱮ ᱦᱩᱭᱩᱜ ᱠᱟᱱᱟ ᱤᱥᱤᱱ ᱨᱮᱭᱟᱜ ᱮᱛᱚᱦᱚᱵ ᱟᱜᱟᱢ ᱯᱷᱳᱭᱞᱳ ᱵᱩᱡᱩᱱ